ᱜᱟᱹᱰᱤᱧ ᱵᱷᱟᱲᱟ ᱞᱮᱫ ᱢᱤᱫᱴᱟᱝ ᱟᱵᱟᱨ ᱟᱵᱚᱫᱤᱧ ᱢᱮ ᱵᱟᱲᱟᱭ ᱜᱟᱹᱰᱭᱟᱹ ᱛᱚ ᱚᱱᱟ ᱜᱟᱹᱰᱤ ᱟᱢ ᱟᱜᱹᱩ ᱠᱮᱫ ᱥᱮ ᱡᱟᱦᱟᱸ ᱯᱮᱲᱟ ᱚᱲᱟᱜ ᱵᱚᱱ ᱪᱟᱞᱟᱣ ᱞᱮᱱ ᱟᱹᱰᱤ ᱯᱚᱨᱤᱥᱠᱟᱨ ᱜᱟᱹᱰᱤ ᱟᱹᱰᱤ ᱯᱚᱨᱤᱪᱷᱚᱱᱱᱚ ᱵᱷᱟᱵᱮ ᱜᱟᱹᱰᱤ ᱵᱮᱵᱚᱦᱟᱨ ᱥᱮ ᱪᱟᱞᱟᱣ ᱥᱤᱴ ᱠᱚ ᱟᱹᱰᱤ ᱱᱟᱯᱟᱭᱮᱢ ᱡᱚᱫ ᱥᱟᱯᱟᱣᱟᱫᱤᱧᱟᱹ ᱥᱮ ᱠᱟᱹᱪ ᱠᱚᱦᱚᱸ ᱵᱷᱟᱹᱞᱤ ᱜᱮᱛᱟᱢᱟ ᱡᱚᱫ ᱥᱟᱯᱷᱟᱣᱟᱫᱤᱧᱟᱢ ᱟᱞᱮ ᱥᱚᱸᱜᱮ ᱨᱚᱲ ᱠᱚᱦᱚᱸ ᱟᱹᱰᱤ ᱱᱟᱯᱟᱭᱤᱧ ᱟᱹᱭᱠᱟᱹᱣ ᱠᱮᱫ ᱢᱮᱭᱟ ᱠᱟᱛᱷᱟ ᱵᱟᱨᱛᱟ ᱟᱹᱰᱤ ᱵᱷᱟᱞᱤ ᱜᱮᱛᱟᱢᱟ ᱮᱴᱟᱜ ᱠᱚᱫᱚ ᱥᱮᱨᱚᱠᱚᱢ ᱵᱟᱠᱚ ᱵᱮᱵᱚᱦᱟᱨᱫᱟ ᱟᱞᱮ ᱥᱚᱸᱜᱮ ᱱᱚᱝᱠᱟ ᱱᱟᱯᱟᱭ ᱫᱚ ᱟᱢ ᱫᱚ ᱟᱹᱰᱤ ᱱᱟᱯᱟᱭ ᱟᱞᱮ ᱥᱚᱸᱜᱮᱢ ᱵᱮᱵᱚᱦᱟᱨ ᱠᱮᱫᱟ ᱟᱹᱰᱤ ᱵᱟᱛᱨᱟᱧ ᱟᱹᱭᱠᱟᱹᱣ ᱠᱮᱫᱟ ᱦᱚᱲ ᱛᱩᱞᱟᱹᱢ ᱫᱟᱨᱟᱢ ᱡᱩᱫᱤ ᱜᱟᱹᱰᱤ ᱞᱟᱜᱟᱜ ᱠᱷᱟᱡ ᱟᱢᱜᱮ ᱟᱨᱦᱚᱧ ᱦᱚᱦᱚ ᱵᱟᱲᱟᱣᱟᱢᱟ